ᱟᱢ ᱪᱮᱫ ᱠᱚ ᱡᱤᱱᱤᱥ ᱡᱩᱛᱮᱢ ᱵᱟᱰᱟᱭᱟ ᱤᱧ ᱫᱚ ᱥᱤᱨᱚᱢ ᱨᱮᱭᱟᱜ ᱟᱭᱢᱟ ᱨᱚᱠᱚᱢ ᱡᱤᱱᱤᱥ ᱡᱩᱛᱤᱧ ᱵᱟᱲᱟᱭᱟ ᱛᱤ ᱨᱮᱭᱟᱜ ᱪᱩᱲᱤ ᱦᱚᱴᱚᱜ ᱨᱮᱭᱟᱜ ᱢᱟᱞᱟ ᱞᱩᱛᱩᱨ ᱨᱮᱭᱟᱜ ᱟᱸᱜᱩᱴᱤ ᱚᱱᱟ ᱠᱩᱧ ᱡᱩᱛᱟ ᱚᱱᱟ ᱚᱱᱟᱠᱚ ᱡᱩᱛ ᱠᱟᱛᱮ ᱟᱨᱦᱚᱸ ᱟᱭᱢᱟ ᱨᱚᱠᱚᱢ ᱡᱤᱱᱤᱥ ᱡᱩᱛᱚᱜᱼᱟ ᱚᱱᱟ ᱠᱳᱥᱴᱟᱨ ᱠᱚ ᱢᱮᱛᱟᱜ ᱠᱟᱱᱟ ᱚᱱᱮ ᱪᱟᱭᱮᱨ ᱠᱟᱯ ᱠᱚ ᱫᱚᱦᱚᱭᱟ ᱚᱱᱟ ᱛᱟᱨᱯᱚᱨᱮ ᱞᱮᱢᱯᱥᱮᱹᱴ ᱟᱭᱢᱟ ᱠᱤᱪᱷᱩ ᱜᱮ ᱡᱩᱛᱚᱜᱼᱟ ᱟᱫᱚ ᱚᱱᱟ ᱠᱚᱫᱚ ᱞᱮᱢᱯᱥᱮᱹᱴ ᱡᱩᱛ ᱠᱚᱨᱛᱮ ᱜᱮᱞᱮ ᱢᱟᱱᱮ ᱥᱳᱢᱳᱭ ᱦᱚᱸ ᱟᱹᱰᱤ ᱟᱴ ᱞᱟᱜᱟᱜᱼᱟ ᱢᱤᱫ ᱴᱮᱱ ᱞᱮᱢᱯᱥᱮᱹᱴ ᱡᱩᱫᱤ ᱮᱥᱠᱟᱨ ᱛᱤᱧ ᱡᱩᱛᱟ ᱯᱨᱟᱭ ᱮᱠ ᱰᱮᱹᱲ ᱢᱟᱥ ᱞᱟᱜᱟᱜᱼᱟ ᱟᱫᱚ ᱚᱱᱟᱛᱮ ᱚᱱᱟ ᱫᱚ ᱵᱟᱹᱧ ᱡᱩᱛᱟ ᱤᱧ ᱫᱚ ᱞᱩᱛᱩᱨ ᱨᱮᱭᱟᱜ ᱢᱟᱞᱟ ᱚᱱᱟ ᱠᱚᱜᱤᱧ ᱡᱩᱛᱟ